ᱛᱤᱨᱤᱥᱮ ᱡᱩᱱ ᱫᱚ ᱦᱩᱞ ᱢᱟᱦᱟ ᱫᱤᱵᱚᱥ ᱦᱤᱥᱟᱹᱵᱽ ᱛᱮᱵᱚᱱ ᱯᱟᱞᱚᱱ ᱮᱫᱟ ᱥᱮᱠᱮᱱᱰ ᱡᱩᱞᱟᱭ ᱦᱳᱭᱳᱜ ᱠᱟᱱᱟ ᱤᱧᱟᱹᱜ ᱡᱟᱱᱟᱢ ᱢᱟᱦᱟ ᱯᱚᱱᱮᱨᱚ ᱟᱜᱚᱥᱴ ᱦᱳᱭᱳᱜ ᱠᱟᱱᱟ ᱫᱤᱥᱚᱢ ᱯᱷᱩᱨᱜᱟᱹᱞ ᱢᱟᱦᱟ ᱯᱟᱸᱪᱚᱭ ᱢᱮ ᱫᱚ ᱦᱳᱭᱳᱜ ᱠᱟᱱᱟ ᱜᱩᱨᱩ ᱜᱚᱝᱠᱮ ᱡᱟᱱᱟᱢ ᱢᱟᱦᱟ ᱟᱨ ᱩᱱᱤᱥᱮ ᱯᱷᱮᱵᱽᱵᱨᱟᱣᱟᱨᱤ ᱫᱚ ᱦᱳᱭᱳᱜ ᱠᱟᱱᱟ ᱤᱧᱨᱮᱱ ᱜᱤᱫᱽᱨᱟᱹᱣᱟᱜ ᱡᱟᱱᱟᱢ ᱢᱟᱦᱟ